ᱪᱟᱥ ᱠᱚᱫᱚ ᱱᱚᱝᱠᱟ ᱵᱚᱱ ᱵᱟᱧᱪᱟᱣᱟ ᱡᱮ ᱟᱵᱚ ᱦᱚᱵᱚᱱ ᱧᱮᱞᱟ ᱥᱮᱛᱟᱜ ᱨᱮ ᱛᱤᱠᱤᱱ ᱟᱹᱭᱩᱵᱚᱜ ᱛᱮ ᱚᱱᱟ ᱠᱷᱮᱛ ᱥᱮᱫ ᱵᱚᱱ ᱪᱟᱞᱟᱜᱼᱟ ᱟᱨ ᱵᱚᱱ ᱧᱮᱞ ᱟᱹᱪᱩᱨᱟ ᱥᱮ ᱛᱤᱸᱡᱩ ᱠᱚ ᱡᱚᱢᱮᱜ ᱠᱟᱱ ᱛᱟᱵᱳᱱᱟ ᱪᱮᱫᱟᱜ ᱥᱮ ᱚᱱᱟ ᱞᱟᱹᱜᱤᱫ ᱦᱚᱸ ᱵᱮᱵᱚᱥᱛᱷᱟ ᱢᱮᱱᱟᱜ ᱛᱟᱵᱚᱱᱟ ᱪᱟᱞᱟᱜ ᱟᱵᱚᱱ ᱵᱟᱡᱟᱨ ᱛᱮ ᱵᱤᱥ ᱵᱚᱱ ᱟᱹᱜᱩᱭᱟ ᱚᱱᱟ ᱵᱤᱥ ᱵᱚᱱ ᱞᱟᱜᱟᱣᱟᱜᱼᱟ ᱩᱱᱠᱩ ᱡᱮᱴᱟᱜ ᱛᱤᱸᱡᱩ ᱠᱚ ᱞᱟᱜᱟᱣ ᱠᱟᱱ ᱩᱱᱠᱩ ᱵᱚᱱ ᱚᱱᱟ ᱵᱚᱱ ᱯᱚᱪᱚᱨ ᱟᱠᱚ ᱠᱷᱟᱱ ᱡᱮ ᱩᱱᱠᱩ ᱠᱚ ᱪᱟᱵᱟᱜᱼᱟ ᱟᱨ ᱱᱚᱝᱠᱟ ᱞᱮᱠᱟ ᱦᱚᱭ ᱦᱩᱰᱩᱨ ᱵᱤᱡᱽᱞᱤ ᱦᱮᱡ ᱞᱮᱱᱠᱷᱟᱱ ᱱᱚᱝᱠᱟ ᱵᱚᱱ ᱵᱟᱧᱪᱟᱣᱟ ᱛᱤᱨᱯᱚᱞ ᱠᱚᱛᱮ ᱚᱱᱟ ᱫᱟᱞ ᱦᱩᱲᱩ ᱠᱚᱵᱚᱱ ᱯᱚᱴᱚᱢ ᱠᱟᱛᱟ ᱵᱚᱱᱟ ᱚᱱᱠᱟ ᱞᱮᱠᱟᱛᱮ ᱱᱚᱣᱟ ᱟᱵᱚᱣᱟᱜ ᱪᱟᱥᱟ ᱵᱚᱱ ᱵᱟᱧᱪᱟᱣᱟ ᱪᱮᱫᱟᱜ ᱥᱮ ᱛᱤᱨᱯᱚᱞ ᱱᱮᱛᱟᱨ ᱫᱚ ᱧᱟᱢᱚᱜ ᱠᱟᱱᱟ ᱞᱟᱹᱴᱩ ᱞᱟᱹᱴᱩ ᱚᱱᱟ ᱤᱭᱟᱹᱛᱮ ᱵᱚᱱ ᱵᱟᱧᱪᱟᱣᱟ